ᱯᱷᱟᱹᱜᱩᱱ ᱢᱤᱫ ᱜᱮᱞ ᱢᱤᱫ ᱪᱟᱹᱛ ᱢᱤᱫ ᱜᱮᱞ ᱵᱟᱨ ᱵᱟᱹᱭᱥᱟᱹᱠ ᱢᱤᱫ ᱜᱮᱞ ᱯᱮ ᱡᱷᱮᱴ ᱢᱤᱫ ᱜᱮᱞ ᱯᱩᱱ ᱟᱥᱟᱲ ᱢᱤᱫ ᱜᱮᱞ ᱢᱚᱬᱮ